ᱫᱤᱥᱚᱢ ᱨᱮᱭᱟᱜ ᱦᱟᱥᱯᱟᱛᱟᱞ ᱪᱤᱠᱤᱛᱥᱟ ᱥᱮᱵᱟ ᱵᱟᱨᱮᱛᱮ ᱤᱧᱟᱹᱜ ᱫᱤᱥ ᱦᱩᱫᱤᱥ ᱫᱚ ᱦᱩᱭᱩᱜ ᱠᱟᱱᱟ ᱫᱤᱥᱚᱢ ᱨᱮ ᱟᱨᱚ ᱱᱟᱯᱟᱭ ᱱᱟᱯᱟᱭ ᱦᱚᱥᱯᱤᱴᱟᱞ ᱠᱚ ᱦᱩᱭᱩᱜ ᱢᱟ ᱫᱤᱥᱚᱢ ᱦᱚᱲᱠᱚ ᱵᱷᱟᱜᱮ ᱥᱮᱵᱟ ᱠᱚ ᱧᱟᱢ ᱢᱟ ᱟᱨ ᱥᱚᱨᱠᱟᱨ ᱞᱟᱦᱟ ᱛᱮᱫᱚ ᱥᱩᱵᱤᱫᱷᱟ ᱵᱟᱭ ᱮᱢᱚᱜ ᱠᱟᱱ ᱛᱟᱦᱮᱱ ᱛᱮ ᱠᱷᱚᱨᱚᱪ ᱠᱚᱦᱚᱸ ᱵᱮᱥᱤᱜᱮ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱥᱚᱨᱠᱟᱨ ᱟᱹᱰᱤ ᱛᱮᱜ ᱜᱮ ᱥᱩᱵᱤᱫᱷᱟᱭ ᱮᱢᱚᱜ ᱠᱟᱱ ᱛᱮ ᱠᱷᱚᱨᱚᱪ ᱠᱚᱦᱚᱸ ᱠᱚᱢ ᱠᱟᱱᱟ ᱚᱱᱟᱛᱮ ᱱᱮᱛᱟᱨ ᱫᱚ ᱵᱷᱟᱜᱮᱧ ᱢᱚᱱᱮᱭᱟ ᱠᱳᱵᱷᱤᱰ ᱨᱮ ᱟᱹᱰᱤ ᱦᱚᱲ ᱠᱚ ᱜᱩᱡᱩᱜ ᱠᱟᱱ ᱛᱟᱦᱮᱱ ᱚᱱᱟᱛᱮ ᱵᱚᱛᱚᱨ ᱜᱮ ᱵᱩᱡᱷᱟᱹᱜ ᱠᱟᱱ ᱛᱟᱦᱮᱱ ᱟᱨ ᱤᱧᱟᱹᱜ ᱴᱚᱴᱷᱟᱨᱮ ᱥᱮᱵᱟ ᱧᱟᱢ ᱞᱟᱹᱜᱤᱫ ᱫᱚ ᱤᱧᱟᱹᱜ ᱴᱚᱴᱷᱟᱨᱮ ᱟᱨᱚ ᱵᱷᱟᱜᱮ ᱵᱷᱟᱜᱮ ᱦᱚᱥᱯᱤᱴᱟᱞ ᱠᱚ ᱦᱩᱭᱩᱜ ᱢᱟ ᱥᱮ ᱰᱟᱠᱛᱟᱨ ᱠᱚᱠᱚ ᱦᱤᱡᱩᱜ ᱢᱟ